ᱡᱚᱦᱟᱨᱜᱤ ᱤᱧᱟᱹᱜ ᱫᱚᱠᱟᱱ ᱨᱮ ᱦᱤᱡᱩᱜ ᱞᱟᱹᱜᱤᱫ ᱥᱟᱹᱜᱩᱱ ᱫᱟᱨᱟᱢ ᱞᱟᱹᱭᱢᱮ ᱪᱮᱫ ᱮᱢᱠᱷᱚᱡ ᱠᱟᱱᱟ ᱟᱪᱷᱟ ᱟᱪᱷᱟ ᱟᱢ ᱚᱠᱟ ᱵᱨᱟᱱᱰ ᱨᱮᱱᱟᱜ ᱠᱚᱢᱯᱟᱹᱱᱤ ᱨᱮᱱᱟᱜ ᱞᱟᱹᱭᱠᱮᱫᱟᱢ ᱦᱟᱛᱟᱣᱟᱢ ᱟᱪᱷᱟ ᱱᱚᱣᱟᱫᱚ ᱟᱹᱰᱤ ᱢᱤᱫᱴᱮᱱ ᱞᱮᱴᱮᱥᱴ ᱵᱷᱟᱨᱥᱮᱱ ᱟᱯᱰᱮᱴ ᱟᱠᱟᱱᱟ ᱟᱨ ᱱᱚᱣᱟ ᱫᱚ ᱜᱚᱱᱚᱝ ᱫᱚ ᱟᱢᱟᱜ ᱟᱴᱷᱮᱨᱚ ᱠᱷᱚᱱ ᱠᱩᱲᱤ ᱢᱚᱫᱷᱮᱨᱮ ᱦᱟᱡᱟᱨ ᱢᱚᱫᱷᱮᱨᱮ ᱦᱩᱭᱩᱜ ᱛᱟᱢᱟ ᱯᱷᱟᱭᱤᱵ ᱡᱤ ᱠᱟᱱᱟ ᱟᱨ ᱡᱚᱛᱚᱣᱟᱜᱤ ᱡᱚᱛᱚᱣᱟᱜᱤ ᱢᱮᱢᱚᱨᱤᱠᱷᱚᱱ ᱠᱮᱢᱮᱨᱟᱢ ᱢᱮᱱ ᱟᱨ ᱡᱟᱦᱟᱸᱠᱩ ᱡᱚᱛᱚᱯᱷᱤᱪᱟᱨᱥ ᱜᱤ ᱵᱮᱴᱟᱨᱤᱠᱩ ᱡᱚᱛᱚᱠᱚᱜᱤᱦᱟᱱᱟᱠᱩ ᱠᱷᱚᱱ ᱫᱚ ᱵᱮᱴᱟᱨᱜᱮᱭᱟ ᱟᱫᱚᱧ ᱩᱫᱩᱜ ᱟᱢᱠᱟᱱᱟ ᱧᱮᱞᱫᱟᱲᱤᱭᱟᱜ ᱟᱢ ᱟᱪᱷᱟ ᱦᱮᱸ ᱱᱚᱜᱚᱭ ᱱᱚᱜᱚᱭ ᱡᱟᱦᱟᱸᱢ ᱧᱮᱞᱮᱫ ᱱᱚᱣᱟ ᱟᱢ ᱡᱟᱦᱟᱸᱢ ᱢᱮᱱᱮᱫ ᱚᱱᱟ ᱢᱚᱵᱟᱭᱤᱞ ᱫᱚ ᱠᱟᱱᱟ ᱱᱚᱣᱟᱴᱟᱜ ᱵᱞᱩ ᱠᱟᱞᱟᱨᱮᱢ ᱠᱷᱚᱡ ᱠᱟᱱᱟ ᱵᱞᱩᱠᱟᱞᱟᱨ ᱟᱪᱷᱟᱧ ᱧᱮᱞ ᱞᱮᱜᱮ ᱢᱤᱫᱴᱟᱝ ᱛᱟᱦᱮᱸ ᱠᱟᱱᱜᱮᱭᱟ ᱢᱤᱫᱴᱮᱱᱤᱧ ᱧᱮᱞᱟᱢᱜᱤ ᱦᱮᱸ ᱢᱮᱱᱟᱜ ᱜᱮᱭᱟ ᱵᱞᱩᱠᱟᱞᱟᱨ ᱱᱚᱜᱚᱭ ᱵᱞᱩᱠᱟᱞᱟᱨ ᱵᱞᱩᱠᱟᱞᱟᱨᱟᱜ ᱟᱹᱰᱤᱵᱷᱟᱜᱤ ᱢᱚᱵᱟᱭᱤᱞ ᱠᱟᱱᱟ ᱟᱹᱰᱤ ᱵᱷᱟᱜᱤ ᱢᱚᱵᱟᱭᱤᱞ ᱠᱟᱱᱟ ᱱᱟᱣᱟᱜᱮ ᱞᱚᱱᱪ ᱟᱠᱟᱱᱟ ᱟᱨ ᱦᱚᱲ ᱟᱹᱰᱤ ᱟᱴᱠᱩ ᱦᱟᱛᱟᱣᱮᱫᱟ ᱱᱚᱣᱟ ᱡᱟᱹᱱᱤᱡ ᱟᱢᱦᱚᱸ ᱚᱱᱟᱞᱟᱹᱜᱤᱫ ᱛᱮᱜᱤᱢ ᱦᱟᱛᱟᱣ ᱞᱟᱹᱜᱤᱛᱚᱜ ᱠᱟᱱᱟ ᱵᱷᱟᱜᱤᱜᱮᱭᱟ ᱵᱟᱝ ᱱᱚᱣᱟᱢ ᱦᱟᱛᱟᱣ ᱞᱮᱠᱷᱟᱱ ᱟᱪᱷᱟ ᱟᱹᱰᱤ ᱵᱷᱟᱜᱤ ᱢᱤᱫᱴᱮᱱ ᱵᱟᱰᱟᱭ ᱠᱟᱛᱮᱢ ᱦᱮᱡ ᱟᱠᱟᱱᱟ ᱚᱱᱟᱛᱮ ᱟᱢᱟᱜ ᱥᱩᱵᱤᱫᱷᱟ ᱦᱩᱭᱩᱜ ᱟ ᱟᱨᱵᱟᱝᱠᱷᱟᱱ ᱠᱤᱨᱤᱧ ᱦᱟᱛᱟᱣ ᱠᱟᱛᱮᱫ ᱛᱟᱭᱚᱢ ᱛᱮ ᱡᱚᱫᱤ ᱢᱚᱱᱮᱨ ᱢᱚᱛᱚᱱ ᱵᱟᱝ ᱦᱩᱭᱞᱮᱱ ᱛᱟᱢᱠᱷᱟᱱ ᱟᱵᱟᱨ ᱚᱱᱟ ᱵᱟᱢᱠᱩᱥᱤᱭᱟᱜ ᱟ ᱚᱱᱟ ᱠᱷᱟᱹᱛᱤᱨ ᱛᱮ ᱵᱟᱰᱟᱭ ᱠᱟᱛᱮᱫ ᱮᱢ ᱦᱮᱡ ᱟᱠᱟᱱᱟ ᱵᱷᱟᱜᱤᱜᱤ ᱛᱟᱦᱚᱞᱠᱷᱟᱱ ᱟᱨ ᱱᱚᱣᱟᱜᱤᱢ ᱧᱮᱞᱟ ᱥᱮ ᱟᱨ ᱡᱟᱦᱟᱱᱟᱜᱤᱧ ᱩᱫᱩᱜ ᱟᱢᱟ ᱟᱨᱚ ᱵᱷᱤᱵᱚᱨᱮᱱᱟᱜ ᱢᱮᱱᱟᱜ ᱟ ᱚᱯᱚᱨᱮᱱᱟᱜ ᱢᱮᱱᱟᱜ ᱟ ᱨᱤᱭᱮᱞᱢᱤ ᱢᱮᱱᱟᱜ ᱟ ᱧᱮᱞᱟᱢ ᱩᱫᱩᱜ ᱟᱹᱢᱟᱹᱧ

ᱴᱷᱤᱠ ᱴᱷᱤᱠ ᱱᱚᱰᱮ ᱟᱭᱢᱟ ᱳᱣᱟᱱ ᱯᱞᱟᱥᱤᱧ ᱟᱹᱠᱷᱨᱤᱧᱠᱮᱫᱟ ᱟᱢᱱᱤᱭᱮ ᱛᱤᱦᱤᱧ ᱢᱚᱴᱟ ᱢᱚᱴᱤ ᱢᱤᱫᱥᱚᱵᱟᱨᱭᱟ ᱜᱟᱱ ᱛᱤᱦᱤᱧ ᱡᱚᱫᱤ ᱱᱚᱣᱟᱢ ᱦᱟᱛᱟᱣ ᱞᱮᱠᱷᱟᱱ ᱛᱟᱦᱚᱞᱮ ᱢᱤᱫᱥᱚ ᱵᱟᱨᱭᱟᱴᱤᱧ ᱥᱮᱞᱠᱮᱫᱟ ᱟᱨ ᱟᱹᱰᱤ ᱟᱴ ᱪᱟᱦᱤᱫᱟ ᱱᱚᱣᱟᱨᱮᱭᱟᱜ ᱦᱚᱲᱠᱩ ᱠᱷᱚᱡᱚᱜ ᱠᱟᱱᱟ ᱟᱨ ᱱᱚᱜᱚᱭ ᱵᱟᱨᱭᱟᱜᱤ ᱱᱚᱜᱚᱭ ᱵᱞᱟᱠ ᱢᱤᱫᱴᱟᱝ ᱛᱟᱦᱮᱸ ᱠᱟᱱᱟ ᱚᱱᱮ ᱵᱞᱩᱢᱟ ᱟᱢᱮᱢ ᱦᱟᱛᱟᱣ ᱞᱟᱹᱜᱤᱫ ᱟᱨ ᱦᱚᱲ ᱟᱹᱰᱤ ᱟᱴᱠᱩ ᱠᱩᱥᱤᱭᱟᱜ ᱠᱟᱱᱟ ᱛᱮ ᱚᱱᱟᱨᱮᱭᱟᱜ ᱪᱟᱦᱤᱫᱟ ᱫᱷᱮᱨ ᱟᱠᱟᱱᱟ ᱟᱨ ᱵᱟᱝᱧᱟᱢᱚᱜ ᱠᱟᱱᱟ ᱟᱫᱚ ᱵᱷᱟᱜᱤᱜᱤ ᱦᱟᱛᱟᱣ ᱢᱮ ᱱᱚᱣᱟ ᱵᱟᱢ ᱴᱷᱚᱠᱟᱜ ᱱᱚᱣᱟ ᱤᱧ ᱢᱮᱱᱫᱟᱲᱤᱭᱟᱢᱟ ᱱᱤᱭᱟᱹ ᱞᱟᱦᱟᱨᱮᱧ ᱞᱟᱹᱭᱟᱫ ᱢᱮᱭᱟ ᱢᱤᱫᱥᱚ ᱢᱤᱫ ᱴᱟᱝᱤᱧ ᱥᱮᱞ ᱟᱠᱟᱫᱟ ᱟᱢᱦᱚᱢ ᱠᱤᱨᱤᱧ ᱞᱮᱠᱷᱟᱱ ᱵᱟᱢ ᱴᱷᱚᱠᱟᱜ ᱟ ᱱᱚᱣᱟᱫᱚ ᱞᱟᱹᱭ ᱫᱟᱲᱤᱭᱟᱹᱢᱟᱹᱧ ᱟᱨ ᱦᱚᱲᱠᱚᱦᱚᱸ ᱯᱷᱤᱰᱵᱮᱠ ᱵᱷᱟᱜᱤᱠᱩ ᱮᱢᱚᱜ ᱠᱟᱱᱟ ᱦᱟᱛᱟᱣ ᱠᱟᱛᱮᱫ ᱡᱚᱛᱚᱣᱟᱜ ᱜᱤ ᱴᱷᱤᱠᱜᱮᱭᱟ ᱦᱮᱸ ᱟᱪᱷᱟ ᱴᱷᱤᱠᱜᱮᱭᱟ ᱛᱟᱦᱚᱞᱮ ᱱᱚᱣᱟ ᱵᱞᱩᱜᱤᱧ ᱮᱢᱟᱢ ᱠᱟᱱᱟ ᱟᱨ ᱜᱚᱱᱚᱝ ᱫᱚ ᱩᱱᱤᱥᱦᱟᱡᱟᱨ ᱯᱟᱸᱪᱥᱚ ᱯᱟᱲᱟᱜ ᱠᱟᱱᱛᱟᱢᱟ ᱦᱮᱸ ᱛᱟᱦᱚᱞᱮ ᱠᱤᱧ ᱠᱷᱩᱞᱟᱹᱣᱟᱢᱟ ᱠᱷᱩᱞᱟᱹᱣ ᱟᱹᱢᱟᱹᱧ

ᱦᱮᱸ ᱦᱮᱸ ᱴᱷᱤᱠ ᱴᱷᱤᱠ ᱴᱷᱤᱠᱜᱮᱭᱟ ᱢᱟᱛᱚᱵᱮᱧ ᱤᱭᱟᱹ ᱟᱢ ᱠᱟᱱᱟ ᱟᱨ ᱯᱮᱢᱮᱴ ᱫᱚ ᱞᱚᱜᱚᱱ ᱠᱚᱨᱟᱣ ᱢᱮ ᱱᱚᱜᱚᱭ ᱚᱠᱛᱚᱦᱚᱸ ᱵᱟᱹᱱᱩᱜ ᱟ ᱢᱩᱪᱟᱹᱫ ᱦᱩᱭᱩᱜ ᱟ ᱱᱤᱛᱚᱝ ᱫᱚ ᱤᱧᱦᱚᱸ ᱪᱟᱞᱟᱜ ᱦᱩᱭᱩᱜ ᱛᱤᱧᱟᱹ ᱫᱚᱠᱟᱱ ᱵᱚᱱᱫᱚ ᱠᱟᱛᱮᱜ ᱴᱷᱤᱠᱜᱮᱭᱟ